ᱦᱮᱞᱳ ᱦᱮᱞᱳ ᱦᱮᱞᱳ ᱦᱮᱸ ᱜᱚᱢᱠᱮ ᱥᱟᱹᱨᱟᱹᱭᱠᱮᱞᱟ ᱰᱤᱥᱴᱤᱠ ᱨᱮ ᱟᱵᱚᱣᱟᱜ ᱥᱟᱱᱛᱟᱞᱤ ᱪᱤᱠᱤ ᱯᱟᱲᱦᱟᱣ ᱞᱮᱠᱟ ᱫᱚ ᱛᱤᱱᱟᱹᱜ ᱞᱟᱦᱟᱱᱛᱤ ᱪᱟᱞᱟᱣ ᱠᱟᱱᱟ ᱦᱚᱸ ᱦᱚᱸ ᱦᱚᱸ ᱦᱳᱭ ᱯᱟᱲᱦᱟᱣ ᱨᱮᱱᱟᱜ ᱤᱪᱪᱷᱟᱹ ᱢᱮᱱᱟᱜ ᱛᱟᱹᱞᱤᱧᱟ ᱟᱫᱚ ᱯᱟᱲᱦᱟᱣ ᱥᱟᱱᱟᱭᱮᱫ ᱞᱤᱧᱟ ᱚᱱᱟᱞᱤᱧ ᱠᱩᱞᱤᱭᱮᱫ ᱵᱮᱱᱟ ᱟᱫᱚ ᱪᱮᱫ ᱞᱮᱠᱟ ᱚᱱᱛᱮ ᱨᱮ ᱯᱟᱲᱦᱟᱣ ᱠᱚ ᱨᱮᱭᱟᱜ ᱪᱮᱫ ᱞᱮᱠᱟ ᱯᱷᱮᱥᱤᱞᱤᱴᱤ ᱱᱚᱣᱟ ᱪᱮᱫ ᱪᱮᱫ ᱠᱳᱨᱥ ᱠᱚᱵᱤᱱ ᱤᱭᱟᱹ ᱦᱚᱪᱚᱭᱮᱫ ᱠᱚᱣᱟ ᱦᱚᱸ ᱚ ᱟᱫᱚ ᱨᱮᱡᱤᱥᱴᱨᱮᱥᱮᱱ ᱨᱮ ᱪᱮᱫ ᱪᱮᱫ ᱞᱟᱜᱟᱜ ᱠᱟᱱᱟ ᱦᱟᱸᱜ ᱤᱭᱟᱹ ᱰᱚᱠᱳᱢᱮᱱᱴᱥ ᱠᱚ ᱠᱟᱹᱴᱤᱡ ᱵᱮᱱ ᱞᱟᱹᱭ ᱟᱹᱞᱤᱧᱟ ᱦᱮᱸ ᱦᱮᱸ ᱦᱮᱸ ᱦᱮᱸ ᱦᱳᱭ ᱦᱳᱭ ᱦᱮᱸ ᱚᱻ ᱦᱮᱸ ᱦᱳᱭ ᱛᱚ ᱟᱫᱚ ᱚᱱᱟᱜᱮ ᱤᱪᱪᱷᱟᱹ ᱢᱮᱱᱟᱜ ᱛᱟᱹᱞᱤᱧᱟ ᱟᱫᱚ ᱚᱱᱟ ᱥᱟᱱᱛᱟᱞᱤ ᱯᱟᱲᱦᱟᱣ ᱟᱫᱚ ᱚᱱᱠᱟᱜᱮ ᱟᱹᱰᱤᱜᱟᱱ ᱯᱟᱹᱴᱷᱩᱣᱟᱹ ᱠᱚ ᱢᱮᱱᱟᱜ ᱠᱚᱣᱟ ᱟᱫᱚ ᱩᱱᱤᱧ ᱞᱟᱹᱭ ᱟᱠᱚᱣᱟ ᱟᱨ ᱪᱟᱞᱟᱜ ᱦᱩᱭᱩᱜᱼᱟ ᱚᱱᱟ ᱞᱟᱹᱜᱤᱫ ᱦᱚᱭ ᱦᱳᱭ ᱴᱷᱤᱠᱟᱹᱭᱟᱞᱤᱧ ᱜᱚᱲᱟᱭᱡᱩᱲᱤ ᱫᱚ ᱦᱮᱸ ᱦᱳᱭ ᱦᱳᱭ ᱴᱷᱤᱠᱟᱹᱣ ᱠᱟᱜᱼᱟ ᱞᱤᱧ